ᱦᱮᱸ ᱦᱮᱞᱳ ᱦᱮᱸ ᱡᱚᱦᱟᱨᱼᱡᱚᱦᱟᱨ ᱜᱚᱢᱠᱮ ᱡᱚᱦᱟᱨ ᱜᱮ ᱢᱮᱱᱮᱜ ᱢᱮᱱᱟᱞᱤᱧ ᱜᱚᱢᱠᱮ ᱟᱹᱵᱤᱱ ᱫᱚ ᱱᱟᱜ ᱨᱤᱯᱳᱴᱟᱨ ᱠᱟᱱ ᱛᱟᱵᱚᱱᱟ ᱥᱮ ᱪᱮᱫᱞᱮᱠᱟ ᱦᱚᱸ ᱠᱷᱚᱵᱚᱨ ᱠᱟᱜᱚᱡᱽ ᱠᱚᱵᱮᱱ ᱩᱪᱷᱟᱹᱱ ᱛᱟᱵᱚᱱᱟ ᱥᱮ ᱦᱮᱸ ᱢᱮᱱᱟᱞᱤᱧ ᱦᱚᱸ ᱚᱱᱠᱟ ᱫᱚ ᱵᱟᱝ ᱦᱟᱸᱜ ᱟᱵᱚ ᱢᱮᱱᱟᱜᱼᱟ ᱟᱹᱞᱤᱧ ᱯᱟᱦᱴᱟ ᱥᱮᱫ ᱠᱷᱚᱱ ᱟᱫᱚ ᱚᱱᱟ ᱜᱮ ᱦᱩᱱᱟᱹᱝ ᱪᱷᱟᱯᱟ ᱥᱚᱫᱚᱨ ᱦᱩᱭ ᱠᱚᱜᱼᱟ ᱦᱩᱱᱟᱹᱝ ᱟᱵᱤᱱᱟᱜ ᱱᱤᱭᱩᱡᱽ ᱯᱮᱯᱟᱨ ᱨᱮ ᱚᱱᱟ ᱦᱚᱸ ᱟᱫᱚ ᱚᱝᱠᱟ ᱫᱚ ᱦᱮᱡᱽ ᱞᱮᱱᱠᱷᱟᱱ ᱜᱮ ᱱᱟᱯᱟᱭ ᱠᱚᱜᱼᱟ ᱟᱹᱵᱤᱱ ᱵᱮᱱ ᱧᱮᱞᱟᱵᱤᱱ ᱟᱨ ᱥᱟᱶᱛᱮ ᱱᱚᱰᱮ ᱞᱮ ᱵᱟᱲᱟᱭ ᱦᱚᱪᱚ ᱵᱮᱱᱟ ᱵᱮᱥ ᱴᱷᱤᱠ ᱥᱮ ᱪᱮᱫ ᱵᱮᱯᱟᱨ ᱠᱟᱱᱟ ᱢᱮᱱᱛᱮ ᱟᱫᱚ ᱢᱚᱫᱽᱫᱟ ᱫᱚ ᱱᱟᱜ ᱢᱤᱫ ᱵᱟᱨ ᱫᱚ ᱱᱟᱜ ᱢᱮᱱᱞᱮᱠᱷᱟᱱ ᱫᱚ ᱱᱟᱜ ᱜᱟᱱᱚᱜ ᱜᱮᱭᱟ ᱡᱮᱢᱚᱱ ᱠᱤ ᱱᱤᱛᱳᱜ ᱟᱹᱰᱤᱜᱟᱱ ᱢᱟᱱᱮ ᱦᱟᱱᱟᱼᱱᱟᱣᱟ ᱟᱹᱠᱷᱨᱤᱧᱚᱜ ᱠᱟᱱᱟ ᱡᱮᱢᱚᱱ ᱫᱷᱤᱨᱤ ᱠᱚ ᱟᱵᱚ ᱱᱚᱣᱟ ᱵᱩᱨᱩ ᱨᱮ ᱟᱹᱰᱤᱜᱟᱱ ᱫᱷᱤᱨᱤ ᱞᱟ ᱠᱟᱛᱮ ᱠᱚ ᱟᱹᱠᱷᱨᱤᱧᱮᱫ ᱛᱟᱵᱚᱱᱟ ᱮᱱᱠᱷᱟᱱ ᱵᱩᱨᱩ ᱢᱟ ᱯᱩᱨᱟᱹ ᱮᱠᱫᱚᱢ ᱫᱷᱟᱥᱟᱣ ᱪᱟᱵᱟᱜ ᱠᱟᱱ ᱛᱟᱵᱚᱱᱟ ᱟᱨ ᱫᱟᱨᱮ ᱠᱚ ᱡᱚᱛᱚ ᱫᱩᱥᱚᱱᱚᱜ ᱠᱟᱱᱟ ᱜᱩᱡᱩᱜ ᱠᱟᱱᱟ ᱮᱱᱠᱷᱟᱱ ᱫᱚ ᱚᱱᱟ ᱠᱚ ᱵᱟᱠᱷᱨᱟ ᱛᱮᱜᱮ ᱟᱞᱮ ᱱᱚᱰᱮ ᱟᱛᱳ ᱢᱚᱬᱮ ᱦᱚᱲ ᱠᱚ ᱡᱟᱨᱣᱟ ᱢᱤᱫ ᱠᱟᱛᱮ ᱟᱞᱮ ᱞᱮ ᱵᱤᱪᱟᱹᱨ ᱜᱮᱭᱟ ᱡᱮ ᱵᱟᱝᱟ ᱱᱚᱣᱟ ᱠᱚ ᱵᱩᱨᱩ ᱨᱮ ᱡᱩᱫᱤ ᱚᱱᱠᱟ ᱫᱷᱤᱨᱤ ᱠᱚ ᱟᱹᱠᱷᱨᱤᱧᱚᱜᱼᱟ ᱮᱱᱠᱷᱟᱱ ᱟᱵᱚᱣᱟᱜ ᱵᱩᱨᱩ ᱢᱟ ᱡᱚᱛᱚ ᱮᱠᱫᱚᱢ ᱪᱟᱵᱟ ᱩᱛᱟᱹᱨᱚᱜ ᱛᱟᱵᱚᱱᱟ ᱮᱱᱠᱷᱟᱱ ᱚᱱᱟ ᱠᱚ ᱵᱟᱠᱷᱨᱟ ᱛᱮᱜᱮ ᱦᱟᱸᱜ ᱟᱞᱮ ᱞᱮ ᱢᱮᱱᱟᱜᱼᱟ ᱡᱮ ᱵᱟᱝ ᱛᱮᱦᱮᱧ ᱱᱩᱠᱩ ᱨᱤᱯᱳᱴᱟᱨ ᱠᱚ ᱠᱟᱜᱚᱡᱽ ᱠᱚᱨᱮ ᱪᱷᱟᱯᱟ ᱵᱟᱰᱟ ᱠᱚ ᱵᱚᱱ ᱢᱮᱛᱟ ᱧᱚᱜᱼᱟᱠᱚᱣᱟ ᱟᱨ ᱱᱚᱣᱟ ᱠᱚᱵᱚᱱ ᱪᱷᱟᱯᱟᱭᱟ ᱟᱨ ᱱᱚᱣᱟ ᱞᱟᱹᱜᱤᱫ ᱟᱹᱰᱤ ᱢᱟᱨᱟᱝ ᱟᱱᱫᱳᱞᱚᱱ ᱵᱚᱱ ᱫᱚᱦᱚᱭᱟ ᱦᱮᱸ ᱦᱮᱸ ᱦᱮᱸ ᱟᱫᱚ ᱢᱚᱴᱟᱢᱩᱪᱴᱤ ᱟᱹᱵᱤᱱ ᱛᱤᱱᱟᱹᱜ ᱥᱚᱢᱚᱭ ᱠᱚᱛᱮ ᱵᱮᱱ ᱥᱮᱴᱮᱨᱚᱜ ᱛᱟᱵᱚᱱᱟ ᱟᱹᱵᱤᱱ ᱵᱟᱵᱤᱱ ᱞᱟᱹᱭ ᱞᱮᱠᱷᱟᱱ ᱱᱟᱜ ᱟᱞᱮ ᱵᱟᱞᱮ ᱴᱷᱤᱠᱟᱹ ᱫᱟᱲᱮᱭᱟᱜ ᱠᱟᱱᱟ ᱮᱱᱠᱷᱟᱱ ᱟᱹᱵᱤᱱᱟᱜ ᱛᱟᱺᱜᱤᱼᱛᱟᱲᱟᱜ ᱨᱮ ᱟᱞᱮ ᱞᱮ ᱛᱟᱦᱮᱱᱟ ᱦᱮᱸᱥᱮ ᱦᱚᱸ ᱦᱮᱸ ᱟᱫᱚ ᱱᱚᱣᱟ ᱜᱮ ᱟᱹᱞᱤᱧᱟᱜ ᱢᱮᱱ ᱫᱚ ᱱᱚᱣᱟ ᱠᱟᱱᱟ ᱡᱮ ᱡᱟᱦᱟᱸ ᱛᱤᱱᱟᱹᱜ ᱜᱚ ᱱᱚᱣᱟ ᱠᱚᱨᱤᱱ ᱟᱵᱚ ᱨᱤᱱ ᱯᱨᱚᱥᱟᱥᱚᱱ ᱠᱚ ᱢᱮᱱᱟᱜ ᱠᱚᱣᱟ ᱟᱨ ᱵᱟᱝ ᱤᱭᱟᱹ ᱠᱚ ᱢᱮᱱᱟᱜ ᱠᱚᱛᱟ ᱵᱚᱱᱟ ᱦᱮᱸᱥᱮ ᱥᱚᱨᱠᱟᱨᱤ ᱢᱟᱫᱽᱫᱷᱚᱢ ᱨᱮᱱ ᱦᱚᱲ ᱠᱚ ᱮᱱᱠᱷᱟᱱ ᱩᱱᱠᱩ ᱢᱟ ᱡᱚᱛᱚ ᱪᱩᱯᱼᱪᱟᱯ ᱨᱮ ᱢᱮᱱᱟᱜ ᱠᱚᱣᱟ ᱢᱮᱱᱠᱷᱟᱱ ᱵᱟᱠᱚ ᱢᱮᱱ ᱫᱟᱲᱮᱭᱟᱜ ᱠᱟᱱᱟ ᱡᱮ ᱟᱵᱚᱣᱟᱜ ᱱᱚᱣᱟ ᱥᱟᱭ ᱯᱩᱲᱥᱤ ᱨᱮ ᱪᱮᱫᱞᱮᱠᱟ ᱠᱟᱹᱢᱤ ᱪᱟᱞᱟᱜ ᱠᱟᱱᱟ ᱚᱰᱟᱨ ᱠᱟᱹᱢᱤ ᱠᱚ ᱮᱱᱠᱷᱟᱱ ᱱᱚᱣᱟ ᱠᱚᱜᱮ ᱠᱤᱪᱷᱩ ᱟᱵᱚ ᱵᱟᱧᱪᱟᱣ ᱞᱟᱹᱠᱛᱤ ᱠᱟᱱᱟ ᱟᱨ ᱵᱟᱝᱠᱷᱱ ᱫᱚ ᱮᱱ ᱦᱤᱞᱳᱜ ᱡᱮᱢᱚᱱ ᱫᱟᱨᱮ ᱩᱢᱩᱞᱚᱜ ᱡᱟᱭᱜᱟ ᱥᱮ ᱦᱚᱲ ᱩᱢᱩᱞᱚᱜ ᱡᱟᱭᱜᱟ ᱵᱟᱹᱱᱩᱜ ᱛᱟᱵᱚᱱᱟ ᱛᱟᱦᱚᱞᱮ ᱡᱚᱛᱚ ᱫᱟᱨᱮ ᱠᱚ ᱪᱟᱵᱟ ᱜᱚᱫ ᱠᱟᱜᱼᱟ ᱛᱚ ᱚᱱᱟᱛᱮ ᱟᱞᱮ ᱥᱟᱱᱟᱢ ᱢᱤᱫ ᱛᱮ ᱟᱞᱮ ᱥᱩᱨᱼᱥᱩᱯᱩᱨ ᱨᱮ ᱡᱚᱛᱚ ᱜᱟᱞᱢᱟᱨᱟᱣ ᱢᱤᱫ ᱠᱟᱛᱮ ᱡᱮ ᱟᱞᱮ ᱞᱮ ᱴᱷᱟᱹᱣᱠᱟᱹ ᱠᱮᱜᱼᱟ ᱡᱮ ᱵᱟᱝ ᱪᱚᱞᱚ ᱛᱮᱦᱮᱧ ᱫᱚ ᱱᱚᱝᱠᱟᱼᱱᱚᱝᱠᱟ ᱢᱟᱨᱟᱝ ᱟᱱᱫᱳᱞᱚᱱ ᱵᱚᱱ ᱮᱦᱚᱵᱟ ᱟᱨ ᱵᱟᱝᱠᱷᱟᱱ ᱱᱚᱣᱟ ᱠᱚᱫᱚ ᱵᱟᱵᱚᱱ ᱵᱟᱧᱪᱟᱣ ᱫᱟᱲᱮᱭᱟᱜᱼᱟ ᱟᱵᱚ ᱫᱚ ᱦᱚᱸ ᱦᱚᱸ ᱠᱷᱚᱵᱚᱨ ᱦᱟᱸᱜ ᱚᱱᱟ ᱛᱮᱜᱮ ᱞᱮ ᱯᱷᱳᱱᱟᱵᱤᱱ ᱠᱟᱱ ᱛᱟᱦᱮᱱᱟ ᱦᱮᱸᱥᱮ ᱡᱚᱦᱟᱨ ᱜᱮ ᱡᱚᱦᱟᱨ ᱴᱷᱤᱠ